ᱟᱞᱮ ᱱᱚᱣᱟ ᱫᱤᱥᱚᱢ ᱨᱮᱫᱚ ᱥᱩᱵᱤᱫᱷᱟ ᱫᱚ ᱢᱮᱱᱟᱜ ᱜᱮᱭᱟ ᱥᱩᱵᱤᱫᱷᱟ ᱢᱮᱱᱟᱜᱼᱟ ᱨᱩᱢ ᱞᱟᱭᱤᱱ ᱡᱚᱢ ᱫᱟᱜ ᱥᱟᱶᱛᱮ ᱜᱤᱛᱤᱡ ᱠᱚᱨᱮᱱᱟᱜ ᱥᱩᱵᱤᱫᱷᱟ ᱠᱚ ᱡᱚᱛᱚ ᱠᱤᱪᱷᱩ ᱜᱮ ᱢᱮᱱᱟᱜ ᱠᱟᱫᱟ ᱫᱟᱬᱟᱱ ᱦᱮᱡ ᱠᱚ ᱞᱟᱹᱜᱤᱫᱟᱜ ᱨᱩᱢ ᱵᱷᱟᱲᱟ ᱨᱮᱭᱟᱜ ᱠᱮᱨᱟ ᱦᱚᱸ ᱠᱚᱢ ᱜᱮᱭᱟ ᱟᱨ ᱢᱮᱱᱠᱷᱟᱱ ᱱᱤᱭᱟᱹᱜᱮ ᱟᱞᱮ ᱥᱮᱱᱟᱜ ᱫᱚ ᱢᱤᱫᱴᱮᱱ ᱥᱩᱵᱤᱫᱷᱟ ᱜᱮ ᱵᱟᱭ ᱧᱟᱢᱮᱫ ᱠᱟᱱᱟ ᱡᱮ ᱫᱟᱬᱟᱱ ᱦᱮᱡ ᱦᱚᱲ ᱤᱧ ᱤᱧ ᱱᱤᱭᱟᱹ ᱥᱩᱵᱤᱫᱷᱟ ᱵᱟᱝ ᱦᱩᱭᱩᱜ ᱠᱟᱱᱟ ᱡᱟᱛᱮ ᱥᱩᱨ ᱥᱟᱺᱜᱤᱧ ᱥᱮᱫ ᱫᱟᱬᱟᱱ ᱦᱮᱡ ᱠᱟᱛᱮᱫ ᱢᱤᱫᱴᱮᱱ ᱜᱟᱹᱰᱤ ᱨᱮᱱᱟᱜ ᱥᱩᱵᱤᱫᱷᱟ ᱫᱚ ᱟᱹᱰᱤᱜᱮ ᱠᱚᱢ ᱜᱮᱛᱟᱵᱚᱱᱟ ᱟᱨ ᱵᱟᱵᱚᱱ ᱫᱟᱬᱟ ᱫᱟᱲᱮᱭᱟᱜ ᱠᱟᱱᱟ ᱚᱱᱠᱟ ᱟᱨ ᱱᱚᱛᱮ ᱢᱟ ᱟᱞᱮ ᱥᱮᱫ ᱢᱟ ᱟᱹᱰᱤ ᱡᱳᱨ ᱥᱤᱛᱩᱝ ᱦᱚᱭ ᱞᱚᱞᱚ ᱥᱟᱶᱛᱮ ᱜᱟᱹᱰᱤ ᱜᱷᱚᱲᱟ ᱠᱚᱨᱮᱱᱟᱜ ᱦᱚᱸ ᱢᱩᱥᱠᱤᱞ ᱜᱮ ᱢᱮᱱᱟᱜᱼᱟ ᱚᱱᱟᱛᱮ ᱫᱟᱬᱟᱱ ᱨᱮᱱᱟᱜ ᱫᱚ ᱟᱹᱰᱤ ᱵᱚᱱ ᱢᱩᱥᱠᱤᱞᱚᱜ ᱠᱟᱱᱟ

ᱟᱵᱚ ᱫᱚ ᱱᱤᱭᱟᱹ ᱨᱮᱜᱮ ᱵᱚᱱ ᱛᱟᱹᱠᱷᱞᱤᱵᱚᱜᱼᱟ ᱱᱚᱣᱟ ᱫᱤᱥᱚᱢ ᱫᱟᱬᱟᱱ ᱡᱟᱛᱮ ᱞᱚᱞᱚ ᱦᱚᱭ ᱠᱚᱫᱚ ᱟᱹᱰᱤ ᱜᱮ ᱢᱩᱥᱠᱤᱞ ᱜᱮᱭᱟ ᱥᱟᱶ ᱛᱮᱫᱚ ᱥᱩᱵᱤᱫᱷᱟ ᱫᱚ ᱱᱚᱛᱮ ᱫᱚ ᱥᱤᱛᱩᱝ ᱫᱤᱱ ᱢᱟ ᱦᱟᱸᱜ ᱚᱱᱠᱟ ᱢᱟ ᱩᱱᱟᱹᱜ ᱢᱟ ᱵᱟᱵᱚᱱ ᱫᱟᱬᱟᱱ ᱜᱮᱭᱟ ᱨᱮᱭᱟᱲ ᱫᱤᱱ ᱵᱚᱱ ᱫᱟᱬᱟᱱᱟ ᱨᱮᱭᱟᱲ ᱫᱤᱱ ᱨᱮᱭᱟᱜ ᱥᱩᱵᱤᱫᱷᱟ ᱫᱚ ᱱᱤᱭᱟᱹᱜᱮ ᱛᱟᱦᱮᱱᱟ ᱡᱟᱛᱮ ᱠᱚᱢᱵᱚᱞ ᱡᱟᱠᱮᱴ ᱠᱚ ᱨᱮᱭᱟᱜ ᱥᱩᱵᱤᱫᱷᱟ ᱜᱮ ᱛᱟᱦᱮᱱ ᱛᱟᱵᱳᱱᱟ ᱱᱚᱣᱟ ᱫᱤᱥᱚᱢ ᱨᱮᱫᱚ ᱟᱨ ᱫᱟᱬᱟ ᱠᱚᱨᱮᱱᱟᱜ ᱫᱚ ᱢᱚᱡᱽ ᱜᱮ ᱵᱩᱡᱷᱟᱹᱜᱼᱟ ᱨᱮᱭᱟᱲ ᱨᱮᱭᱟᱲ ᱵᱮᱱ ᱛᱟᱦᱮᱱᱟ ᱥᱤᱛᱩᱝ ᱵᱟᱢ ᱧᱟᱢᱟ ᱟᱹᱰᱤ ᱫᱟᱬᱟ ᱨᱮᱭᱟᱜ ᱯᱷᱤᱞᱤᱝᱥ ᱜᱮ ᱟᱨᱠᱤ ᱟᱞᱟᱜᱽ ᱜᱮ ᱦᱤᱡᱩᱜᱼᱟ ᱡᱟᱛᱮ ᱵᱚᱱ ᱵᱟᱲᱟᱭ ᱫᱟᱲᱮ ᱠᱟᱣᱫᱟ ᱚᱱᱟ ᱨᱮᱭᱟᱲ ᱫᱤᱱ ᱫᱚ ᱫᱟᱬᱟ ᱛᱮᱫᱚ ᱟᱹᱰᱤ ᱢᱚᱡᱽ ᱫᱤᱱ ᱠᱟᱱᱟ ᱟᱨ ᱟᱹᱰᱤ ᱢᱚᱡᱽ ᱵᱩᱡᱷᱟᱹᱜᱼᱟ ᱫᱟᱬᱟ ᱯᱟᱨᱠ ᱫᱟᱬᱟ ᱵᱚᱱ ᱪᱟᱞᱟᱜ ᱠᱟᱱᱟ ᱚᱠᱟᱨᱮ ᱫᱤᱥᱚᱢ ᱧᱮᱞ ᱵᱚᱱ ᱥᱮᱱᱚᱜ ᱠᱟᱱᱟ ᱚᱱᱟ ᱠᱚᱨᱮᱱᱟᱜ ᱵᱚᱞᱮ ᱨᱮᱭᱟᱲ ᱫᱤᱱ ᱡᱚᱛᱚ ᱠᱷᱚᱱ ᱢᱚᱡᱟ ᱱᱚᱛᱮ ᱫᱚ ᱨᱮᱭᱟᱲ ᱫᱤᱱ ᱜᱮ ᱡᱚᱛᱚ ᱠᱷᱚᱱ ᱵᱮᱥ ᱫᱤᱱ ᱫᱚᱧ ᱢᱮᱛᱟᱣᱟᱜ ᱠᱟᱱᱟ